ᱡᱟᱦᱟᱸ ᱡᱟᱦᱟᱸ ᱥᱮᱫ ᱤᱧ ᱪᱟᱞᱟᱜᱼᱟ ᱥᱮ ᱪᱟᱞᱟᱜ ᱚᱠᱛᱮ ᱨᱮ ᱟᱢᱟᱜ ᱡᱟᱱ ᱵᱩᱡᱽ ᱫᱚ ᱫᱚᱦᱚᱭ ᱦᱩᱭᱩᱜᱼᱟ ᱪᱮᱫᱟᱜ ᱥᱮ ᱡᱟᱦᱟᱸ ᱥᱮᱫ ᱮᱢ ᱪᱟᱞᱟᱜᱼᱟ ᱥᱮ ᱜᱟᱹᱰᱤᱢ ᱧᱟᱢ ᱠᱮᱜᱼᱟ ᱛᱳ ᱜᱟᱹᱰᱤᱨᱮ ᱜᱟᱹᱰᱤᱢ ᱡᱟᱢ ᱠᱮᱜᱼᱟ ᱠᱩᱪ ᱡᱟᱦᱟᱸ ᱚᱠᱟᱨᱮᱢ ᱯᱷᱮᱰᱱᱟ ᱛᱳ ᱚᱸᱰᱮ ᱡᱟᱦᱟᱱᱟᱜ ᱫᱟᱜ ᱵᱟᱹᱱᱩᱜᱼᱟ ᱫᱳᱠᱟᱱ ᱵᱟᱹᱱᱩᱜᱼᱟ ᱥᱮ ᱪᱮᱫ ᱪᱚ ᱵᱟᱹᱱᱩᱜᱼᱟ ᱥᱮᱪᱮᱫ ᱵᱟᱹᱭᱤᱠ ᱛᱮᱜᱮᱢ ᱪᱟᱞᱟᱜ ᱠᱟᱱᱟ ᱛᱳ ᱵᱟᱹᱭᱤᱠ ᱛᱮᱢ ᱪᱟᱞᱟᱜ ᱠᱟᱱ ᱠᱷᱟᱡ ᱟᱢᱟᱜ ᱞᱤᱠ ᱦᱩᱭᱱᱟ ᱥᱮ ᱵᱨᱮᱹᱠ ᱠᱟᱴᱟᱣᱱᱟ ᱪᱮᱫ ᱪᱚ ᱪᱤᱠᱟᱹᱭᱱᱟ ᱛᱳ ᱚᱸᱰᱮᱱᱟᱜ ᱡᱟᱦᱟᱱᱟᱜ ᱜᱮᱨᱮᱡᱽ ᱵᱟᱹᱱᱩᱜᱼᱟ ᱚᱱᱟ ᱡᱩᱛ ᱞᱟᱹᱜᱤᱫ ᱵᱟᱹᱱᱩᱜᱼᱟ ᱪᱮᱫ ᱦᱚᱸ ᱵᱟᱹᱱᱩᱜᱼᱟ ᱪᱮᱫ ᱮᱢ ᱪᱤᱠᱟᱹᱭᱟ ᱚᱱᱠᱟ ᱨᱮ ᱟᱹᱰᱤ ᱮᱴᱠᱮᱴᱚᱬᱮ ᱟᱫᱚᱢ ᱟᱫᱚᱢ ᱦᱚᱲ ᱵᱚᱱ ᱯᱟᱲᱟᱜ ᱠᱟᱱᱟ ᱡᱟᱦᱟᱸ ᱡᱟᱭᱜᱟ ᱜᱮ ᱪᱚᱯ ᱱᱟᱥᱛᱟ ᱱᱟᱥᱛᱟ ᱫᱳᱠᱟᱱ ᱡᱮᱢᱚᱱ ᱛᱟᱦᱮᱱ ᱡᱟᱹᱨᱩᱲ ᱟᱨ ᱥᱮ ᱡᱟᱦᱟᱱᱟᱜ ᱜᱟᱹᱰᱤ ᱠᱚ ᱵᱟᱹᱲᱤᱡᱚᱜ ᱚᱱᱟ ᱠᱚᱨᱮᱱᱟᱜ ᱜᱮᱨᱮᱡᱽ ᱠᱚ ᱛᱟᱦᱮᱱ ᱡᱟᱹᱨᱩᱲ ᱮᱢᱟᱱ ᱛᱮᱭᱟᱜ ᱱᱟᱥᱛᱟ ᱫᱳᱠᱟᱱ ᱫᱟᱜ ᱦᱩᱭᱱᱟ ᱡᱚᱛᱚ ᱨᱮᱱᱟᱜ ᱚᱥᱩᱵᱤᱫᱷᱟ ᱡᱮᱢᱚᱱ ᱦᱩᱭᱩᱜ ᱡᱟᱹᱨᱩᱲ ᱟᱨ ᱡᱩᱫᱤ ᱚᱱᱠᱟ ᱵᱟᱝ ᱦᱩᱭᱩᱜ ᱠᱷᱟᱡ ᱫᱚ ᱦᱚᱲ ᱦᱚᱸ ᱪᱤᱠᱟᱹ ᱫᱟᱬᱟᱱᱟᱭ ᱡᱩᱫᱤ ᱚᱱᱠᱟᱱᱟᱜ ᱡᱟᱦᱟᱱ ᱚᱥᱩᱵᱤᱫᱷᱟ ᱡᱟᱦᱟᱱᱟᱜ ᱵᱟᱝ ᱛᱟᱦᱮᱱ ᱠᱷᱟᱱ ᱛᱚᱵᱮ ᱦᱩᱭᱩᱜᱼᱟ ᱪᱤᱠᱟᱹᱛᱮ ᱟᱨ ᱡᱮᱭᱥᱮ ᱩᱱᱤ ᱞᱚᱵᱚ ᱦᱟᱸᱥᱫᱟ ᱩᱱᱤ ᱜᱳᱴᱟ ᱫᱩᱱᱤᱭᱟᱹᱭ ᱫᱟᱬᱟᱱ ᱠᱟᱱᱟ ᱪᱮᱱᱮᱞ ᱢᱮᱱᱟᱜ ᱛᱟᱭᱟ ᱛᱳ ᱩᱱᱤ ᱫᱚ ᱱᱩᱱᱟᱹᱜ ᱮ ᱢᱟᱱᱮ ᱩᱱᱟᱹᱜ ᱜᱮ ᱫᱤᱢᱟᱠᱟ ᱦᱮᱸ ᱥᱮ ᱪᱮᱫ ᱞᱮᱠᱟ ᱞᱚᱵᱚ ᱦᱟᱸᱥᱫᱟ ᱡᱟᱦᱟᱸ ᱡᱟᱭᱜᱟ ᱨᱮᱭ ᱪᱟᱞᱟᱜᱼᱟ ᱛᱚ ᱚᱱᱟ ᱢᱤᱫᱴᱮᱡ ᱡᱟᱦᱟᱸ ᱨᱮᱜᱮ ᱛᱟᱦᱮᱱᱟ ᱛᱳ ᱚᱱᱮ ᱢᱤᱫᱴᱮᱡ ᱴᱩᱯᱞᱟᱹᱜ ᱞᱮᱠᱟ ᱢᱮᱱᱟᱜᱼᱟ ᱢᱤᱫᱴᱮᱡ ᱪᱷᱟᱹᱯᱨᱤ ᱞᱮᱠᱟ ᱵᱮᱱᱟᱜᱼᱟ ᱟᱹᱰᱤ ᱢᱚᱡᱽ ᱡᱟᱦᱟᱸ ᱫᱚᱠᱚ ᱚᱱᱟ ᱤᱭᱟᱹ ᱥᱤᱧ ᱥᱤᱥᱴᱮᱢ ᱡᱟᱦᱟᱫᱚ ᱚᱱᱟ ᱯᱷᱚᱞᱰᱤᱝ ᱥᱤᱥᱴᱮᱢ ᱚᱱᱟ ᱤᱭᱟᱹᱭᱟ ᱞᱚᱵᱚ ᱦᱟᱸᱥᱫᱟ ᱚᱱᱟ ᱨᱮ ᱩᱢᱩᱞᱟ ᱡᱟᱦᱟᱸ ᱡᱟᱭᱜᱟ ᱨᱮ ᱛᱟᱦᱮᱱᱟᱭ ᱩᱱᱤ ᱦᱚᱸ ᱠᱚ ᱚᱱᱟ ᱠᱮᱢᱮᱨᱟ ᱠᱚ ᱟᱹᱛᱠᱤᱨ ᱛᱟᱭᱟ ᱰᱤᱭᱮᱥᱞᱟᱨ ᱠᱚ ᱟᱹᱛᱠᱤᱨ ᱛᱟᱭᱟ ᱛᱳ ᱚᱱᱠᱟᱱᱟᱜ ᱡᱟᱦᱟᱱᱟᱜ ᱜᱷᱚᱴᱱᱟ ᱡᱮᱢᱚᱱ ᱵᱟᱝ ᱦᱩᱭᱩᱜ ᱡᱟᱹᱨᱩᱲ ᱠᱟᱱᱟ ᱡᱟᱦᱟᱸ ᱡᱟᱭᱜᱟ ᱨᱮᱜᱮ ᱚᱠᱟ ᱡᱟᱭᱜᱟ ᱨᱮ ᱫᱳᱠᱟᱱ ᱵᱟᱹᱱᱩᱜᱼᱟ ᱛᱳ ᱚᱸᱰᱮ ᱱᱟᱥᱛᱟ ᱫᱳᱠᱟᱱ ᱵᱮᱱᱟᱣ ᱦᱩᱭᱩᱜᱼᱟ ᱡᱟᱦᱟᱸ ᱫᱳᱠᱟᱱ ᱨᱮ ᱜᱟᱹᱰᱤ ᱨᱮᱱᱟᱜ ᱯᱟᱢᱪᱟᱨ ᱜᱮᱨᱮᱡᱽ ᱵᱟᱹᱱᱩᱜᱼᱟ ᱚᱱᱟ ᱦᱚᱸ ᱵᱮᱱᱟᱣ ᱦᱩᱭᱩᱜᱼᱟ ᱡᱟᱦᱟᱸ ᱡᱟᱭᱜᱟ ᱨᱮ ᱫᱟᱜ ᱵᱟᱹᱱᱩᱜᱼᱟ ᱫᱟᱜ ᱵᱟᱹᱱᱩᱜ ᱠᱷᱟᱡ ᱚᱸᱰᱮ ᱪᱟᱯᱟᱠᱚᱞ ᱵᱟᱹᱭᱥᱟᱹᱣ ᱦᱩᱭᱩᱜᱼᱟ ᱚᱱᱠᱟᱱᱟᱜ ᱟᱭᱢᱟ ᱡᱟᱭᱜᱟ ᱨᱮ ᱚᱥᱩᱵᱤᱫᱷᱟ ᱢᱚᱡᱽ ᱦᱩᱭ ᱡᱟᱹᱨᱩᱲ ᱠᱟᱱᱟ ᱡᱟᱦᱟᱸ ᱡᱟᱭᱜᱟ ᱨᱮ ᱜᱟᱹᱰᱤ ᱵᱟᱝ ᱪᱟᱞᱟᱜ ᱠᱟᱱᱟ ᱛᱳ ᱜᱟᱹᱰᱤ ᱚᱸᱰᱮ ᱦᱚᱲ ᱪᱮᱠᱟᱠᱚ ᱦᱤᱡᱩᱜᱼᱟ ᱚᱱᱛᱮ ᱦᱚᱸ ᱜᱟᱹᱰᱤ ᱡᱟᱦᱟᱸ ᱡᱟᱭᱜᱟ ᱨᱮ ᱥᱴᱮᱥᱚᱱ ᱛᱟᱦᱮᱱᱟ ᱚᱸᱰᱮ ᱡᱚᱛᱚᱣᱟᱜ ᱥᱩᱵᱤᱫᱷᱟ ᱦᱩᱭ ᱡᱟᱹᱨᱩᱲᱟ ᱦᱚᱲ ᱞᱟᱹᱜᱤᱫ ᱵᱟᱠᱷᱟᱡ ᱦᱚᱲ ᱫᱚ ᱱᱚᱝᱠᱟ ᱫᱚ ᱪᱤᱠᱟ ᱠᱚ ᱪᱟᱞᱟᱜᱼᱟ ᱡᱟᱦᱟᱱᱟᱜ ᱚᱥᱩᱵᱤᱫᱷᱟ ᱟᱹᱭᱠᱟᱹᱣ ᱠᱷᱟᱡ ᱜᱮᱛᱚ ᱟᱹᱰᱤ ᱢᱩᱥᱠᱤᱞ ᱫᱚ ᱡᱮᱢᱚᱱ ᱢᱚᱡᱽ ᱦᱩᱭ ᱡᱟᱹᱨᱩᱲ ᱡᱟᱦᱟᱸ ᱞᱮᱠᱟᱱ ᱡᱟᱭᱜᱟ ᱨᱮᱜᱮ